ᱯᱮᱲᱟ ᱠᱚ ᱦᱮᱡ ᱞᱮᱱᱠᱷᱟᱱ ᱫᱚ ᱫᱩᱲᱩᱵ ᱵᱚᱱ ᱮᱢᱟ ᱠᱚᱣᱟ ᱞᱚᱴᱟ ᱫᱟᱜ ᱛᱮ ᱞᱟᱹᱴᱩ ᱠᱚᱫᱚ ᱰᱚᱵᱚᱜ ᱠᱟᱹᱴᱤᱡ ᱠᱚᱫᱚ ᱡᱚᱦᱟᱨ ᱟᱨ ᱩᱱᱠᱩ ᱯᱮᱲᱟ ᱫᱚ ᱵᱷᱟᱹᱜᱤᱭᱟᱜ ᱡᱚᱢ ᱦᱚᱪᱚ ᱠᱚ ᱞᱟᱹᱜᱤᱫ ᱫᱚ ᱡᱤᱞ ᱦᱟᱹᱠᱩ ᱟᱹᱜᱩᱭ ᱦᱩᱭᱩᱜᱼᱟ ᱟᱨ ᱡᱤᱞ ᱯᱤᱴᱷᱟᱹ ᱠᱚ ᱥᱮ ᱯᱟᱛᱲᱟ ᱯᱤᱴᱷᱟᱹ ᱠᱚᱦᱚᱸ ᱵᱮᱱᱟᱣ ᱟᱠᱚ ᱦᱩᱭᱩᱜᱼᱟ ᱟᱨ ᱚᱱᱟ ᱠᱚᱫᱚ ᱤᱥᱤᱱ ᱦᱩᱭᱩᱜᱼᱟ ᱞᱩᱭᱦᱟᱹ ᱨᱮ ᱪᱮᱞᱟᱝ ᱨᱮ ᱟᱨ ᱡᱚᱛᱚ ᱦᱚᱲ ᱢᱚᱡᱽᱛᱮ ᱜᱟᱞᱢᱟᱨᱟᱣ ᱠᱟᱛᱮᱫ ᱡᱚᱢ ᱧᱩᱭ ᱦᱩᱭᱩᱜᱼᱟ